ᱫᱤᱥᱚᱢ ᱨᱮᱱᱟᱜ ᱧᱩᱛᱩᱢ ᱦᱩᱭᱩᱜ ᱠᱟᱱᱟ ᱯᱨᱚᱛᱷᱚᱢ ᱢᱮᱱᱟᱜᱼᱟ ᱯᱟᱠᱤᱥᱛᱷᱟᱱ ᱫᱚᱥᱟᱨ ᱢᱮᱱᱟᱜᱼᱟ ᱥᱨᱤᱞᱚᱝᱠᱟ ᱛᱮᱥᱟᱨ ᱢᱮᱱᱟᱜᱼᱟ ᱪᱤᱱ ᱯᱩᱱᱟᱜ ᱢᱮᱱᱟᱜᱼᱟ ᱱᱤᱭᱩᱡᱤᱞᱮᱱᱰ ᱟᱨ ᱢᱚᱬᱮᱭᱟᱜ ᱢᱮᱱᱟᱜᱼᱟ ᱚᱥᱴᱨᱮᱞᱤᱭᱟ ᱛᱚ ᱱᱚᱣᱟ ᱫᱚ ᱢᱚᱬᱮ ᱜᱚᱴᱟᱝ ᱫᱤᱥᱚᱢ ᱨᱮᱭᱟᱜ ᱧᱩᱛᱩᱢ ᱠᱟᱱᱟ